ᱤᱧᱟᱹᱜ ᱴᱚᱴᱷᱟᱨᱮ ᱥᱮ ᱱᱚᱣᱟ ᱴᱚᱴᱷᱟᱨᱮ ᱟᱭᱢᱟ ᱦᱚᱲᱠᱚ ᱰᱟᱠᱛᱟᱨᱚᱜᱼᱟ ᱥᱮ ᱰᱟᱠᱴᱟᱨ ᱢᱮᱱᱟᱜ ᱠᱚᱣᱟ ᱦᱚᱲᱢᱚ ᱥᱟᱶᱟᱨ ᱛᱟ ᱞᱤᱢ ᱮᱢᱚᱜ ᱞᱟ ᱜᱤᱫ ᱞᱟ ᱠᱛᱭᱟᱱ ᱥᱮᱪᱮᱫ ᱟᱥᱲᱟ ᱦᱚᱸ ᱢᱮᱱᱟᱜᱼᱟ ᱯᱟᱹᱴᱷᱩᱣᱟᱹ ᱠᱚ ᱯᱟᱲᱦᱟᱣ ᱞᱟ ᱜᱤᱫ ᱵᱟᱸᱠᱩᱲᱟ ᱜᱳᱵᱤᱱᱫᱚ ᱱᱚᱜᱚᱨ ᱢᱮᱰᱤᱠᱮᱞ ᱦᱚᱥᱯᱤᱴᱟᱞ ᱦᱚᱸ ᱢᱮᱱᱟᱜ ᱟᱠᱟᱫᱟ ᱡᱟᱦᱟᱸᱨᱮ ᱢᱮᱰᱤᱠᱮᱞ ᱱᱟᱨᱥ ᱥᱮ ᱰᱟᱠᱴᱟᱨ ᱠᱚ ᱯᱟᱲᱦᱟᱜᱼᱟ